ᱥᱟᱸᱜᱷᱟᱨ ᱞᱟᱹᱜᱤᱫᱛᱮ ᱠᱷᱟᱱ ᱫᱚ ᱱᱤᱡᱮᱨᱟᱜ ᱦᱚᱲᱢᱚ ᱯᱨᱚᱛᱷᱚᱢ ᱴᱷᱤᱠ ᱫᱚᱦᱚᱭ ᱫᱚᱨᱠᱟᱨ ᱪᱤᱠᱟᱛᱮ ᱱᱤᱡᱮᱨᱟᱜ ᱦᱚᱲᱢᱚ ᱡᱩᱫᱤ ᱴᱷᱤᱠ ᱵᱟᱭ ᱛᱟᱦᱮᱱᱟ ᱮᱱᱠᱷᱟᱱ ᱫᱚ ᱥᱟᱸᱜᱷᱟᱨ ᱫᱚ ᱢᱩᱥᱠᱤᱞ ᱜᱮᱭᱟ ᱚᱱᱟᱛᱮ ᱦᱚᱲᱢᱚ ᱪᱮᱫ ᱞᱮᱠᱟ ᱨᱮ ᱴᱷᱤᱠ ᱛᱟᱦᱮᱱᱟ ᱚᱱᱟ ᱚᱠᱛᱚ ᱨᱮᱜᱮ ᱥᱟᱸᱜᱷᱟᱨ ᱠᱷᱟᱱᱮᱢ ᱡᱟᱦᱟᱸ ᱨᱮᱢ ᱢᱚᱱᱮ ᱠᱟᱜᱼᱟ ᱚᱸᱰᱮᱢ ᱥᱮᱴᱮᱨ ᱫᱟᱲᱮᱭᱟᱜᱼᱟ ᱥᱟᱸᱜᱷᱟᱨ ᱞᱟᱹᱜᱤᱫ ᱛᱮᱠᱷᱟᱱ ᱫᱚ ᱴᱟᱠᱟ ᱯᱩᱭᱥᱟᱹ ᱦᱚᱸ ᱫᱚᱨᱠᱟᱨ ᱜᱮ ᱴᱟᱠᱟ ᱯᱩᱭᱥᱟᱹ ᱨᱮᱭᱟᱜ ᱟᱱᱟᱴ ᱪᱮᱫ ᱞᱮᱠᱟ ᱨᱮ ᱴᱷᱤᱠᱟ ᱚᱱᱟ ᱫᱚ ᱱᱤᱡᱮᱨ ᱪᱮᱛᱟᱱ ᱨᱮᱜᱮ ᱩᱭᱦᱟᱹᱨ ᱞᱟᱹᱠᱛᱤᱜᱼᱟ ᱴᱟᱠᱟ ᱯᱩᱭᱥᱟᱹ ᱫᱚ ᱱᱤᱡᱚᱨ ᱴᱷᱮᱱ ᱵᱟᱭ ᱛᱟᱦᱮᱱ ᱨᱮᱦᱚᱸ ᱟᱨ ᱢᱤᱫ ᱦᱚᱲ ᱴᱷᱮᱱ ᱠᱷᱚᱱ ᱪᱮᱫ ᱞᱮᱠᱟ ᱨᱮᱢ ᱧᱟᱢᱟ ᱚᱱᱟ ᱨᱮᱭᱟᱜ ᱫᱤᱥᱟᱹ ᱫᱚ ᱱᱤᱡᱮᱜᱮ ᱩᱭᱦᱟᱹᱨ ᱯᱟᱲᱟᱜᱼᱟ ᱚᱱᱟᱛᱮ ᱴᱟᱠᱟ ᱯᱩᱭᱥᱟᱹ ᱫᱚ ᱧᱟᱢ ᱞᱟᱹᱜᱤᱫ ᱛᱮᱠᱷᱟᱱ ᱫᱚ ᱠᱤᱪᱷᱩ ᱟᱨ ᱢᱤᱫ ᱦᱚᱲ ᱪᱮᱛᱟᱱ ᱨᱮ ᱠᱟᱹᱢᱤ ᱦᱚᱸ ᱫᱚᱨᱠᱟᱨᱚᱜ ᱜᱮᱭᱟ ᱚᱱᱟ ᱤᱫᱤ ᱠᱟᱛᱮ ᱮᱱᱟᱝ ᱴᱟᱠᱟ ᱯᱩᱭᱥᱟᱹ ᱫᱚ ᱟᱨ ᱢᱤᱫ ᱦᱚᱲ ᱴᱷᱮᱱ ᱠᱷᱚᱱᱮᱢ ᱧᱟᱢ ᱫᱟᱲᱮᱭᱟᱜᱼᱟ